ᱦᱮᱸ ᱱᱟᱯᱟᱭ ᱠᱩᱠᱞᱤ ᱟᱫᱚ ᱱᱚᱜᱼᱚᱭ ᱡᱟᱦᱟᱸ ᱚᱞ ᱪᱤᱠᱤ ᱦᱟᱨᱟᱼᱵᱩᱨᱩ ᱞᱟᱹᱜᱤᱫᱛᱮ ᱟᱹᱞᱤᱧ ᱫᱚᱞᱤᱧ ᱪᱷᱩᱴᱟᱹᱣ ᱟᱠᱟᱱᱟ ᱟᱨ ᱡᱟᱠ ᱱᱚᱜᱼᱚᱭ ᱫᱤᱥᱚᱢᱨᱮ ᱡᱟᱦᱟᱸᱞᱮᱠᱟ ᱜᱩᱨᱩ ᱜᱚᱢᱠᱮ ᱟᱵᱚᱭ ᱚᱞ ᱪᱤᱠᱤ ᱵᱟᱨᱟᱼᱵᱩᱨᱩ ᱟᱜ ᱵᱚᱱᱟᱭ ᱟᱨ ᱜᱮ ᱟᱨᱮ ᱥᱟᱭ ᱵᱟᱜᱮ ᱢᱚᱬᱨᱮ ᱡᱟᱦᱟᱸᱭ ᱛᱮᱭᱟᱨ ᱦᱚᱴᱚ ᱟᱠᱟᱫ ᱵᱚᱱᱟᱭ ᱚᱞ ᱪᱤᱠᱤ ᱯᱟᱹᱨᱥᱤ ᱫᱟᱨᱮ ᱚᱢᱚᱱ ᱦᱚᱴᱚ ᱟᱠᱟᱫᱼᱟᱭ ᱱᱚᱣᱟᱠᱚ ᱦᱟᱨᱟᱼᱵᱩᱨᱩ ᱞᱟᱹᱜᱤᱫᱛᱮ ᱟᱹᱞᱤᱧ ᱫᱚ ᱟᱹᱰᱤ ᱞᱟᱦᱟ ᱠᱷᱚᱱᱟᱜ ᱜᱮᱻᱞᱤᱧ ᱠᱟᱹᱢᱤ ᱠᱟᱱᱟ ᱢᱟᱱᱮ ᱜᱮ ᱟᱨᱮ ᱥᱟᱭ

ᱨᱟᱹᱣᱛᱟᱲᱟ ᱟᱥᱲᱟᱨᱮ ᱟᱫᱚ ᱱᱚᱣᱟ ᱟᱥᱲᱟᱨᱮ ᱱᱟᱯᱟᱭ ᱚᱠᱚᱡ ᱯᱟᱹᱴᱷᱩᱣᱟᱹᱞᱤᱧ ᱟᱹᱠᱤᱞ ᱜᱮᱭᱟᱱᱞᱤᱧ ᱮᱢᱟᱠᱚ ᱠᱟᱱᱟ ᱜᱩᱨᱩ ᱜᱚᱢᱠᱮᱭᱟᱜ ᱫᱤᱞᱫᱟᱲᱮᱛᱮ ᱱᱟᱯᱟᱭ ᱚᱠᱚᱡᱞᱤᱧ ᱥᱟᱢᱴᱟᱣ ᱟᱠᱟᱜ ᱠᱚᱣᱟ ᱱᱟᱯᱟᱭ ᱟᱹᱠᱤᱞ ᱜᱮᱭᱟᱱᱠᱚ ᱦᱟᱹᱨᱫᱟ ᱟᱨ ᱠᱚ ᱪᱮᱫᱚᱜᱚᱜ ᱠᱟᱱᱟ ᱟᱨ ᱡᱟᱦᱟᱸ ᱛᱤᱱᱟᱹᱜ ᱜᱮ ᱜᱩᱨᱩ ᱠᱚᱣᱟᱜ ᱡᱟᱱᱟᱢ ᱢᱟᱦᱟ ᱦᱩᱞ ᱢᱟᱦᱟ ᱱᱚᱣᱟᱠᱚ ᱟᱨ ᱵᱟᱹᱥᱟᱹᱠᱷ ᱠᱩᱱᱟᱹᱢᱤ ᱦᱚᱸ ᱟᱨ ᱨᱟᱢᱫᱟᱥ ᱴᱩᱰᱩᱣᱟᱜ ᱡᱟᱱᱟᱢ ᱢᱟᱦᱟ ᱱᱚᱣᱟᱠᱚ ᱟᱹᱰᱤ ᱱᱟᱯᱟᱭ ᱚᱠᱚᱡᱞᱮ ᱢᱟᱱᱟᱣ ᱜᱩᱱᱟᱹᱣᱮᱫᱼᱟ ᱫᱤᱥᱚᱢ ᱦᱚᱲᱞᱮ ᱪᱮᱸᱜᱷᱟᱼᱪᱤᱨᱜᱟᱹᱞᱮᱫ ᱠᱚᱣᱟ ᱟᱨ ᱱᱚᱜᱼᱚᱭ ᱱᱚᱝᱠᱟ ᱠᱟᱛᱮᱫ ᱱᱚᱣᱟ ᱚᱞ ᱯᱟᱹᱨᱥᱤᱞᱮ ᱦᱟᱨᱟ ᱵᱩᱨᱩᱭᱮᱫᱼᱟ ᱫᱤᱥᱚᱢ ᱱᱚᱣᱟ ᱴᱚᱴᱷᱟ ᱠᱚᱨᱮᱱ ᱦᱚᱲ ᱡᱚᱛᱚᱞᱮ ᱪᱮᱸᱜᱷᱟᱼᱪᱤᱨᱜᱟᱹᱞ ᱟᱠᱟᱫ ᱠᱚᱣᱟ ᱟᱨ ᱯᱟᱹᱴᱷᱩᱣᱟ ᱠᱚᱦᱚᱸ ᱱᱟᱯᱟᱭᱠᱚ ᱥᱟᱸᱜᱮ ᱟᱠᱟᱱᱟ ᱵᱟᱱᱟᱨ ᱟᱥᱲᱟᱨᱮ ᱞᱤᱧ ᱪᱟᱞᱟᱣᱮᱫᱟ ᱟᱨ ᱱᱚᱜᱼᱚᱭ ᱞᱤᱧ ᱪᱷᱩᱴᱟᱹᱣ ᱟᱠᱟᱱᱟ ᱱᱚᱣᱟ ᱜᱚᱨᱢᱤ ᱪᱷᱩᱴᱤ ᱨᱮᱫᱚ ᱱᱟᱯᱟᱭ ᱚᱠᱚᱡᱠᱚ ᱵᱟᱨ ᱟᱥᱲᱟ ᱨᱮᱜᱮ ᱫᱤᱱᱟᱹᱢᱜᱮ ᱪᱟᱞᱟᱜ ᱠᱟᱱᱟ ᱱᱷᱟᱰᱮ ᱢᱤᱫ ᱵᱮᱲᱟ ᱠᱷᱟᱱ ᱦᱟᱸᱰᱮ ᱢᱤᱫ ᱵᱮᱲᱟ ᱟᱫᱚ ᱱᱚᱜᱼᱚ ᱱᱚᱝᱠᱟ ᱱᱚᱜᱼᱚᱭ ᱞᱤᱧ ᱪᱷᱩᱴᱟᱹᱣ ᱟᱠᱟᱱ ᱫᱚ ᱱᱚᱣᱟᱠᱚ ᱠᱟᱹᱢᱤᱦᱚᱨᱟ ᱟᱨ ᱱᱚᱝᱠᱟ ᱠᱟᱛᱮᱫ ᱮᱱᱟᱜ ᱜᱮ ᱟᱵᱚᱣᱟᱜ ᱚᱞ ᱯᱟᱹᱨᱥᱤ ᱦᱟᱨᱟᱵᱩᱨᱩᱜᱼᱟ ᱟᱨ ᱟᱨ ᱥᱟᱱᱟᱢ ᱫᱤᱥᱚᱢᱨᱮ ᱵᱤᱦᱟᱨ ᱵᱮᱝᱜᱚᱞ ᱩᱲᱤᱥᱥᱟ ᱟᱥᱟᱢ ᱥᱟᱱᱟᱢ ᱫᱤᱥᱚᱢᱨᱮ ᱱᱟᱯᱟᱭ ᱚᱠᱚᱡ ᱱᱚᱝᱠᱟ ᱜᱮᱵᱚᱱ ᱪᱟᱞᱟᱣ ᱞᱮᱠᱷᱟᱱ ᱜᱮ ᱜᱩᱨᱩ ᱜᱚᱢᱠᱮᱭᱟᱜ ᱟᱛᱨᱟᱼᱟᱛᱨᱮ ᱟᱠᱟᱫ ᱠᱟᱹᱢᱤᱫᱚᱵᱚ ᱯᱩᱨᱟᱹᱣ ᱠᱮᱭᱟ ᱟᱨ ᱵᱮᱝᱜᱚᱞ ᱥᱚᱨᱠᱟᱨᱢᱟ ᱱᱟᱯᱟᱭᱜᱮ ᱠᱟᱹᱢᱤ ᱠᱟᱱᱟᱭ ᱛᱚᱵᱮ ᱟᱵᱚ ᱡᱷᱟᱲᱠᱷᱚᱸᱰ ᱥᱚᱨᱠᱟᱦᱚᱸ ᱱᱚᱝᱠᱟ ᱠᱟᱹᱢᱤ ᱞᱟᱹᱠᱛᱤᱭᱟᱭ ᱠᱟᱱᱟ ᱟᱨ ᱥᱚᱨᱠᱟᱨᱦᱚᱸ ᱱᱟᱯᱟᱭ ᱚᱠᱚᱡᱜ ᱱᱚᱣᱟᱠᱚ ᱠᱟᱹᱢᱤ ᱟᱛᱨᱮ ᱫᱚᱨᱠᱟᱨᱚᱜ ᱠᱟᱱᱟ ᱟᱨ ᱟᱵᱚ ᱦᱚᱲ ᱦᱚᱯᱚᱱᱦᱚᱸ ᱪᱮᱸᱜᱷᱟᱼᱪᱤᱨᱜᱟᱹᱞ ᱠᱟᱛᱮᱫ ᱥᱚᱨᱠᱟᱨᱦᱚᱸ ᱵᱚᱱ ᱢᱮᱛᱟᱭᱟ ᱡᱮ ᱟᱞᱮᱦᱚᱸ ᱱᱚᱝᱟᱠ ᱡᱟᱱᱟᱢ ᱯᱟᱹᱨᱥᱤᱛᱮ ᱚᱞᱚᱜ ᱥᱮᱪᱮᱫᱞᱮ ᱦᱟᱛᱟᱣᱟ ᱟᱨ ᱱᱚᱝᱠᱟ ᱠᱟᱛᱮᱫ ᱱᱚᱣᱟ ᱟᱵᱚᱣᱟᱜ ᱚᱞ ᱪᱤᱠᱤ ᱵᱚᱱ ᱦᱟᱨᱟᱼᱵᱩᱨᱩᱭᱟ ᱟᱨ ᱥᱟᱱᱟᱢ ᱯᱟᱹᱴᱷᱩᱣᱟᱹ ᱠᱚᱵᱚᱱ ᱪᱮᱯᱮᱫ ᱠᱚᱣᱟ ᱟᱨ ᱜᱩᱨᱩ ᱜᱚᱢᱠᱮᱭ ᱟᱛᱨᱮ ᱟᱠᱟᱫ ᱠᱟᱹᱢᱤᱵᱚᱱ ᱯᱩᱨᱟᱹᱣᱟ ᱟᱫᱚ ᱱᱚᱜᱼᱚ ᱱᱚᱝᱠᱟᱞᱤᱧ ᱪᱷᱩᱴᱟᱹᱣ ᱟᱠᱟᱱᱟ ᱱᱚᱜᱼᱚ ᱱᱚᱝᱠᱟ ᱠᱟᱛᱮᱫᱜᱮ ᱱᱚᱣᱟ ᱚᱞ ᱯᱟᱹᱨᱥᱤ ᱵᱚᱱ ᱦᱟᱨᱟᱵᱩᱨᱩᱭᱟ ᱟᱨ ᱵᱚ ᱱᱚᱣᱟ ᱠᱟᱹᱢᱤᱦᱚᱨᱟ ᱵᱚ ᱯᱩᱨᱟᱹᱣᱟ